ᱦᱚᱸ ᱟᱹᱞᱤᱧ ᱫᱚ ᱥᱮᱨᱮᱧ ᱵᱟᱠᱷᱟᱨᱟ ᱛᱮ ᱥᱮᱨᱮᱧ ᱠᱩᱠᱢᱩ ᱞᱤᱧ ᱧᱮ ᱠᱟᱜᱼᱟ ᱟᱹᱞᱤᱧ ᱥᱮᱨᱮᱧ ᱞᱤᱧ ᱚᱞᱟ ᱥᱮᱨᱮᱧ ᱚᱞ ᱟᱛᱮᱫ ᱥᱮᱨᱮᱧᱟᱹᱞᱤᱧ ᱚᱱᱟ ᱥᱟᱶᱛᱟ ᱟᱹᱞᱤᱧᱟᱜ ᱥᱮᱨᱮᱧ ᱦᱚᱲᱞᱤᱧ ᱮᱢᱟ ᱠᱚᱣᱟ ᱩᱱᱠᱩ ᱪᱮᱫᱞᱮᱠᱟ ᱟᱹᱞᱤᱧ ᱥᱟᱞᱟᱜ ᱠᱚ ᱥᱮᱨᱮᱧᱟ ᱟᱨ ᱚᱱᱟ ᱥᱟᱶᱛᱮ ᱤᱥᱴᱩᱰᱤᱭᱳ ᱢᱤᱫᱴᱟᱝ ᱞᱤᱧ ᱠᱷᱩᱞᱟᱹᱣᱮᱜᱼᱟ ᱤᱥᱴᱩᱰᱤᱭᱳ ᱨᱮ ᱦᱚᱲ ᱟᱹᱞᱤᱧ ᱱᱚᱣᱟ ᱥᱮᱨᱮᱧ ᱱᱚᱝᱠᱟᱱ ᱥᱮᱨᱮᱧ ᱞᱤᱧ ᱚᱞᱟ ᱥᱴᱩᱰᱤᱭᱳ ᱨᱮ ᱟᱠᱚ ᱥᱮᱨᱮᱧ ᱞᱮᱠᱚᱠᱷᱟᱱ ᱡᱟᱦᱟᱸ ᱤᱥᱩᱰᱤᱭᱳ ᱜᱮ ᱤᱭᱩᱴᱩᱵᱽ ᱨᱮ ᱪᱟᱞᱟᱜᱼᱟ ᱵᱟᱝ ᱵᱟᱦᱨᱮ ᱪᱟᱞᱟᱜᱼᱟ ᱜᱚᱴᱟ ᱫᱤᱥᱚᱢ ᱠᱚ ᱟᱸᱡᱚᱢ ᱞᱮᱠᱷᱟᱱ ᱟᱹᱞᱤᱧᱟᱜ ᱥᱮᱨᱮᱧ ᱡᱚᱛᱚ ᱦᱚᱲ ᱠᱚ ᱠᱩᱥᱤᱭᱟᱜᱼᱟ ᱚᱱᱟ ᱥᱟᱶᱛᱮ ᱱᱚᱣᱟ ᱟᱵᱚ ᱟᱹᱛᱩ ᱫᱤᱥᱚᱢ ᱨᱤᱱᱤᱡ ᱦᱚᱸ ᱡᱟᱦᱟᱸ ᱡᱮᱢᱚᱱ ᱠᱚ ᱠᱩᱥᱤᱭᱟᱜᱼᱟ ᱚᱱᱠᱟᱱ ᱥᱮᱨᱮᱧ ᱟᱹᱞᱤᱧᱟ ᱚᱱᱠᱟᱱ ᱠᱩᱠᱢᱩ ᱫᱚ ᱢᱮᱱᱟᱜᱼᱟ ᱚᱱᱠᱟᱱ ᱥᱮᱨᱮᱧ ᱞᱤᱧ ᱚᱞᱟ ᱚᱱᱟ ᱥᱟᱶᱛᱮ ᱡᱟᱦᱟᱸ ᱛᱤᱱᱟᱹᱜ ᱜᱮ ᱟᱵᱚ ᱱᱚᱣᱟ ᱨᱮ ᱟᱹᱛᱩ ᱫᱤᱥᱚᱢ ᱨᱮ ᱡᱟᱦᱟᱸ ᱞᱮᱠᱟ ᱦᱩᱭᱩᱜ ᱠᱟᱱᱟ ᱚᱱᱠᱟᱱ ᱥᱮᱨᱮᱧ ᱞᱤᱧ ᱚᱞ ᱞᱤᱧ ᱠᱩᱠᱢᱩ ᱞᱤᱧ ᱠᱩᱠᱢᱩᱣᱟᱠᱟᱜᱼᱟ ᱛᱚ ᱚᱱᱠᱟᱱ ᱥᱮᱨᱮᱧ ᱚᱞ ᱟᱛᱮᱫ ᱫᱩᱱᱤᱭᱟᱹ ᱦᱚᱲ ᱞᱤᱧ ᱥᱮᱨᱮᱧ ᱦᱚᱪᱚ ᱠᱚᱣᱟ ᱟᱨ ᱟᱹᱞᱤᱧ ᱱᱤᱡᱮ ᱤᱥᱴᱩᱰᱤᱭᱳ ᱠᱷᱩᱞᱟᱹᱣ ᱠᱟᱛᱮᱫ ᱟᱹᱞᱤᱧ ᱥᱮᱨᱮᱧ ᱪᱮᱫᱠᱟᱞᱤᱧ ᱱᱚᱣᱟ ᱤᱭᱩᱴᱩᱵᱽ ᱠᱚᱨᱮ ᱡᱚᱛᱚ ᱦᱚᱲ ᱟᱵᱚ ᱵᱚᱱ ᱧᱮᱞ ᱫᱟᱲᱮᱭᱟᱜᱼᱟ ᱵᱷᱟᱨᱚᱛ ᱫᱤᱥᱚᱢ ᱨᱮ ᱡᱚᱛᱚ ᱦᱚᱲ ᱟᱹᱞᱤᱧᱟᱜ ᱥᱮᱨᱮᱧ ᱠᱚ ᱠᱩᱥᱤᱭᱟᱜ ᱢᱮᱱᱛᱮᱫ ᱟᱹᱞᱤᱧᱟᱜ ᱠᱩᱠᱢᱩ ᱢᱮᱱᱟᱜᱼᱟ ᱚᱱᱟ ᱥᱟᱶᱛᱮ ᱦᱩᱰᱤᱧ ᱦᱩᱰᱤᱧ ᱜᱤᱫᱽᱨᱟᱹ ᱠᱚ ᱦᱚᱸ ᱟᱹᱞᱤᱧᱟᱜ ᱥᱮᱨᱮᱧ ᱠᱚ ᱠᱩᱥᱤᱭᱟᱜ ᱢᱮᱱᱠᱷᱟᱱ ᱚᱱᱟ ᱟᱹᱰᱤ ᱡᱳᱨ ᱟᱹᱞᱤᱧᱟᱜ ᱟᱥᱟ ᱢᱮᱱᱟᱜᱼᱟ ᱟᱨ ᱠᱩᱠᱢᱩ ᱢᱮᱱᱟᱜᱼᱟ ᱡᱟ ᱯᱳᱲᱳᱜ ᱨᱮ ᱡᱚᱛᱚ ᱦᱚᱲ ᱥᱮᱨᱮᱧ ᱟᱹᱞᱤᱧᱟᱜ ᱠᱚ ᱟᱸᱡᱚᱢ ᱞᱮᱠᱷᱟᱱ ᱠᱚ ᱡᱚᱛᱚ ᱦᱚᱲ ᱠᱚ ᱠᱩᱥᱤᱭᱟᱜᱼᱟ

ᱫᱤᱥᱚᱢ ᱨᱮᱱ ᱦᱚᱲ ᱩᱱᱟᱹᱜ ᱠᱚ ᱠᱩᱥᱤᱭᱟᱜᱼᱟ ᱢᱮᱱᱠᱷᱟᱱ ᱟᱹᱞᱤᱧᱟᱜ ᱠᱩᱠᱢᱩ ᱡᱟᱦᱟᱸ ᱢᱮᱱᱟᱜᱼᱟ ᱥᱮᱨᱮᱧ ᱚᱞ ᱠᱟᱛᱮᱫ ᱟᱹᱞᱤᱧ ᱦᱩᱰᱤᱧ ᱠᱷᱚᱱᱟᱜ ᱟᱨᱦᱚᱸ ᱪᱮᱫ ᱞᱮᱠᱟ ᱞᱤᱧ ᱢᱟᱨᱟᱝ ᱦᱚᱲᱚᱜᱼᱟ ᱟᱹᱞᱤᱧᱟᱜ ᱚᱱᱟ ᱥᱮᱨᱮᱧ ᱚᱞ ᱨᱮᱜᱮ ᱟᱥᱟ ᱟᱹᱰᱤ ᱜᱟᱱ ᱠᱩᱠᱢᱩ ᱛᱟᱹᱞᱤᱧ ᱢᱮᱱᱟᱜᱼᱟ